ᱦᱚᱸ ᱡᱚᱦᱟᱨ ᱡᱚᱦᱟᱨ ᱚᱠᱚᱭᱵᱤᱱ ᱞᱟᱹᱭᱮᱜᱼᱟ ᱟᱵᱤᱱ ᱫᱚ ᱟᱪᱪᱷᱟ ᱦᱚᱸ ᱦᱚᱸ ᱡᱚᱦᱟᱨ ᱯᱨᱳᱜᱨᱟᱢ ᱢᱟ ᱱᱤᱛᱚᱜ ᱢᱟ ᱦᱳᱭ ᱱᱚᱜᱼᱚᱭ ᱦᱤᱡᱩᱜ ᱠᱟᱱ ᱪᱮᱫ ᱞᱮᱠᱟ ᱪᱟᱸᱫᱳ ᱨᱮᱜᱮ ᱡᱟᱦᱟᱸ ᱛᱤᱨᱤᱥ ᱛᱟᱹᱨᱤᱠ ᱫᱤᱱ ᱦᱮᱱᱟᱜᱼᱟ ᱩᱱ ᱡᱚᱠᱷᱚᱱ ᱜᱮᱱᱟᱦᱟᱜ ᱢᱟᱱᱮ ᱦᱩᱞ ᱢᱟᱦᱟ ᱵᱚᱱ ᱢᱟᱱᱟᱣᱭᱮᱜᱼᱟ ᱟᱵᱚᱣᱟᱜ ᱟᱥᱲᱟᱨᱮ ᱦᱳᱩ ᱦᱳᱭ ᱦᱳᱭ ᱢᱟᱱᱮ ᱦᱩᱞ ᱢᱟᱦᱟ ᱦᱤᱞᱳᱜ ᱜᱮᱱᱟᱦᱟᱜ ᱱᱚᱸᱰᱮ ᱟᱵᱚ ᱢᱟᱱᱟᱣᱵᱚ ᱢᱮᱱᱮᱜᱼᱟ ᱟᱫᱚ ᱟᱹᱞᱤᱧ ᱞᱤᱧ ᱢᱮᱱ ᱚᱪᱚᱭᱮᱜᱼᱟ ᱵᱟᱝᱜᱮ ᱟᱹᱞᱤᱧ ᱫᱚ ᱤᱱᱟᱹ ᱦᱤᱞᱳᱜ ᱦᱩᱱᱟᱹᱜ ᱦᱩᱞ ᱢᱟᱦᱟ ᱦᱤᱞᱳᱜ ᱚᱱᱟ ᱡᱟᱦᱟᱸ ᱚᱱᱟ ᱵᱚᱸᱜᱟ ᱱᱟᱦᱟᱸᱜ ᱵᱚᱱ ᱤᱭᱟᱹ ᱠᱚᱣᱟ ᱵᱚᱸᱜᱟ ᱠᱚᱣᱟ ᱱᱟᱦᱟᱸᱜ ᱵᱚᱱ ᱩᱱᱡᱩᱠᱷᱚᱱ ᱚᱱᱟ ᱵᱚᱸᱜᱟ ᱨᱮᱭᱟᱜ ᱟᱵᱤᱱ ᱚᱱᱟ ᱦᱟᱨ ᱢᱟᱦᱟ ᱢᱟᱞᱟ ᱠᱚ ᱵᱮᱱᱟᱣ ᱥᱮ ᱚᱱᱟ ᱦᱟᱨᱢᱟᱞᱟ ᱪᱟᱲᱦᱟᱣ ᱫᱚ ᱟᱹᱵᱤᱱ ᱱᱟᱦᱟᱸᱜ ᱞᱤᱧ ᱢᱮᱛᱟᱵᱤᱱ ᱠᱟᱱᱟᱞᱤᱧ ᱟᱹᱞᱤᱧ ᱫᱚ ᱦᱳᱭ ᱦᱳᱭ ᱚᱱᱟ ᱫᱚᱱᱟᱦᱟᱸᱜ ᱦᱳᱭ ᱚᱱᱟ ᱠᱟᱹᱢᱤ ᱫᱚ ᱢᱟᱱᱮ ᱟᱵᱤᱱ ᱦᱟᱸᱜ ᱤᱭᱟᱹ ᱦᱩᱭᱟᱵᱤᱱᱟ ᱠᱚᱨᱟᱣ ᱦᱩᱭᱟᱵᱤᱱᱟ ᱦᱳᱭ ᱛᱤᱨᱤᱥ ᱡᱩᱱ ᱦᱟᱸᱜ ᱵᱚᱱ ᱢᱟᱱᱟᱣᱭᱮᱜᱼᱟ ᱤᱱᱟᱹ ᱦᱤᱞᱳᱜ ᱫᱚ ᱟᱵᱚᱣᱟᱜ ᱢᱟᱱᱮ ᱢᱟᱲᱟᱝ ᱦᱩᱞ ᱦᱩᱭᱞᱮᱱᱟ ᱥᱮ ᱮᱱᱠᱷᱟᱱ ᱚᱱᱟ ᱞᱟᱹᱜᱤᱫ ᱦᱟᱸᱜ ᱚᱱᱟ ᱛᱤᱨᱤᱥ ᱡᱩᱱ ᱦᱤᱞᱳᱜ ᱫᱚᱵᱚᱱ ᱢᱟᱱᱟᱣᱭᱮᱜᱼᱟ ᱱᱟᱦᱟᱸᱜ ᱟᱫᱚ ᱟᱥᱚᱜ ᱟᱞᱤᱧ ᱱᱤᱭᱟᱹ ᱵᱟᱨ ᱫᱚ ᱡᱮ ᱢᱟᱲᱟᱝ ᱵᱟᱨ ᱠᱷᱚᱱ ᱦᱚᱸ ᱟᱨᱦᱚᱸ ᱵᱮᱥ ᱵᱚ ᱢᱟᱱᱟᱣᱟ ᱟᱨ ᱟᱹᱰᱤ ᱱᱟᱯᱟᱭ ᱛᱮᱵᱚᱱ ᱢᱟᱱᱟᱣᱟ ᱚᱱᱟᱞᱤᱧ ᱩᱭᱦᱟᱹᱨ ᱮᱫᱟ ᱵᱚᱞᱮ ᱤᱧᱫᱚ ᱦᱳᱭ ᱦᱳᱭ ᱮᱠᱫᱚᱢ ᱱᱤᱦᱟᱹᱛᱤ ᱜᱮ ᱫᱚᱨᱠᱟᱨ ᱟᱵᱤᱱ ᱡᱟᱦᱟᱸ ᱵᱤᱱ ᱠᱟᱹᱢᱤ ᱞᱤᱧ ᱞᱟᱹᱭᱟᱵᱤᱱ ᱠᱟᱱᱟ ᱡᱮ ᱟᱵᱤᱱ ᱚᱱᱟ ᱠᱟᱹᱢᱤ ᱵᱤᱱ ᱠᱚᱨᱟᱣ ᱜᱮᱭᱟ ᱦᱮᱸ ᱦᱳᱭ ᱛᱤᱨᱤᱥ ᱡᱩᱱ ᱨᱮ ᱢᱮᱱᱟᱜᱼᱟ ᱟᱨᱚ ᱯᱨᱳᱜᱨᱟᱢ ᱠᱚ ᱢᱟᱱᱮ ᱛᱤᱨᱤᱥ ᱡᱩᱱ ᱪᱮᱫ ᱞᱟᱹᱜᱤᱫ ᱵᱚᱱ ᱢᱟᱱᱣᱟ ᱟᱵᱚ ᱡᱮ ᱵᱟᱝᱼᱟ ᱚᱱᱟᱠᱚ ᱤᱫᱤ ᱞᱟᱹᱜᱤᱫᱛᱮ ᱚᱱᱟ ᱵᱷᱟᱥᱚᱱ ᱯᱨᱚᱛᱤᱡᱳᱜᱤᱛᱟ ᱡᱟᱦᱟᱸ ᱢᱮᱱᱟᱜ ᱡᱮ ᱮᱱᱠᱷᱟᱱ ᱚᱱᱟ ᱫᱚᱦᱚᱸ ᱟᱠᱟᱱᱟ ᱚᱱᱟ ᱨᱮᱦᱚᱸ ᱟᱭᱢᱟ ᱜᱟᱱ ᱯᱨᱟᱭᱤᱡ ᱠᱚ ᱢᱮᱱᱟᱜᱼᱟ ᱱᱚᱝᱠᱟ ᱟᱫᱚ ᱚᱱᱟ ᱠᱚᱨᱮ ᱦᱚᱸ ᱟᱹᱵᱤᱱ ᱯᱟᱴᱤᱥᱤᱯᱮᱴ ᱵᱮᱱ ᱦᱟᱛᱟᱣ ᱫᱟᱲᱮᱭᱟᱜᱼᱟ ᱟᱫᱚ ᱚᱱᱟᱦᱚᱸ ᱵᱮᱥ ᱵᱮᱥ ᱡᱮ ᱤᱭᱟᱹ ᱠᱚ ᱢᱮᱱᱟᱜᱼᱟ ᱯᱨᱮᱭᱟᱭᱤᱡ ᱠᱚ ᱢᱮᱱᱟᱜᱼᱟ ᱟᱫᱚ ᱚᱱᱟ ᱠᱚᱦᱚᱸ ᱡᱩᱫᱤ ᱟᱵᱤᱱ ᱯᱟᱴᱤᱥᱤᱯᱮᱴ ᱥᱟᱱᱟ ᱵᱮᱱᱟ ᱮᱱᱠᱷᱟᱱ ᱚᱱᱟ ᱠᱚᱨᱮ ᱦᱚᱸ ᱵᱤᱱ ᱤᱭᱟᱹ ᱯᱟᱨᱴᱤᱥᱤᱯᱮᱴ ᱫᱟᱲᱮᱭᱟᱜᱼᱟ ᱟᱪᱪᱷᱟ ᱚᱱᱟ ᱨᱮᱦᱚᱸ ᱦᱚᱸ ᱦᱚᱸ ᱟᱪᱪᱷᱟ ᱴᱷᱤᱠ ᱜᱮᱭᱟ ᱛᱚᱵᱮ ᱟᱵᱤᱱᱟᱜ ᱦᱚᱸ ᱚᱱᱟ ᱧᱩᱛᱩᱢ ᱦᱚᱸᱞᱤᱧ ᱞᱟᱜᱟᱣ ᱠᱟᱜ ᱠᱟᱱᱟ ᱟᱨᱦᱚᱸ ᱟᱵᱚᱣᱟᱜ ᱱᱚᱝᱠᱟ ᱜᱮ ᱵᱟᱝᱟ ᱤᱭᱟᱹ ᱠᱚᱦᱚᱸ ᱢᱮᱱᱟᱜᱼᱟ ᱥᱮᱨᱮᱧ ᱠᱚᱦᱚᱸ ᱢᱮᱱᱟᱜᱼᱟ ᱱᱚᱝᱠᱟ ᱚᱱᱟ ᱥᱮᱨᱮᱧ ᱠᱚ ᱩᱱᱡᱚᱠᱷᱚᱱ ᱯᱟᱴᱤ ᱞᱟᱛᱟᱨ ᱦᱩᱭᱩᱜ ᱠᱟᱱᱟ ᱡᱮ ᱤᱱᱟᱹ ᱦᱤᱞᱳᱜ ᱜᱮᱦᱟᱜ ᱦᱚᱸ ᱦᱮᱸ ᱦᱮᱸ ᱚᱱᱟ ᱫᱟᱣ ᱫᱚ ᱧᱟᱢᱚᱜ ᱜᱮᱭᱟ ᱡᱮ ᱚᱱᱟ ᱠᱚᱫᱚ ᱟᱯᱮ ᱠᱚ ᱞᱟᱹᱜᱤᱫ ᱠᱟᱱᱟ ᱚᱱᱟ ᱠᱚᱫᱚ ᱥᱮ ᱯᱟᱹᱴᱷᱩᱭᱟᱹ ᱠᱚ ᱞᱟᱹᱜᱤᱫ ᱠᱟᱱ ᱜᱮᱭᱟ ᱡᱮ ᱚᱱᱟᱠᱚ ᱢᱚᱛᱞᱚᱵ ᱟᱯᱮ ᱠᱷᱚᱱ ᱰᱷᱮᱨ ᱠᱷᱚᱱ ᱰᱷᱮᱨ ᱤᱭᱟᱹ ᱥᱚᱝᱠᱷᱟ ᱨᱮ ᱵᱷᱟᱜ ᱯᱮ ᱦᱟᱛᱟᱣᱟ ᱟᱨ ᱵᱷᱟᱜ ᱦᱟᱛᱟᱣ ᱠᱟᱛᱮ ᱚᱱᱟ ᱡᱟᱦᱟᱸ ᱯᱮᱨᱟᱭᱤᱡ ᱠᱚ ᱢᱮᱱᱟᱜᱼᱟ ᱚᱱᱟ ᱠᱚᱯᱮ ᱦᱟᱢᱮᱴᱟ ᱱᱟᱯᱟᱭ ᱱᱟᱯᱟᱭ ᱯᱮᱨᱟᱭᱤᱡ ᱠᱚ ᱢᱮᱱᱟᱜᱼᱟ ᱚᱱᱟ ᱠᱚᱨᱮ ᱦᱚᱸ ᱡᱮ ᱦᱳᱭ ᱦᱳᱭ ᱛᱚᱵᱮ ᱚᱱᱟ ᱠᱚᱦᱚᱸ ᱴᱷᱤᱠ ᱜᱮᱭᱟ ᱛᱚᱵᱮ ᱟᱹᱵᱤᱱᱟᱜ ᱦᱚᱸ ᱧᱩᱛᱩᱢ ᱞᱤᱧ ᱚᱞ ᱠᱟᱜ ᱠᱟᱱᱟ ᱱᱟᱦᱟᱸᱜ ᱡᱮ ᱟᱵᱤᱱ ᱦᱚᱸ ᱚᱱᱟ ᱯᱟᱨᱴᱤᱥᱤᱯᱮᱴ ᱨᱮ ᱢᱮᱱᱛᱮ ᱵᱷᱟᱜ ᱵᱮᱱ ᱦᱟᱛᱟᱣᱮᱫᱼᱟ ᱦᱟᱸᱜ ᱢᱮᱱᱛᱮᱫᱚ

ᱦᱳᱭ ᱚᱱᱟ ᱦᱩᱞ ᱢᱟᱦᱟ ᱦᱤᱞᱳᱜ ᱦᱟᱸᱜ ᱢᱟᱱᱮ ᱛᱤᱨᱤᱥ ᱡᱩᱱ ᱛᱟᱵᱚ ᱟᱵᱚᱣᱟᱜ ᱦᱩᱞ ᱦᱩᱭᱞᱮᱱᱟ ᱥᱮ ᱮᱱᱠᱷᱟᱱ ᱤᱱᱟᱹ ᱦᱤᱞᱳᱜ ᱦᱚᱸ ᱤᱱᱟᱹ ᱦᱤᱞᱳᱜ ᱜᱮ ᱱᱟᱦᱟᱸᱜ ᱚᱱᱟ ᱯᱨᱳᱜᱨᱟᱢ ᱫᱚᱵᱚ ᱫᱚᱦᱚᱭᱮᱜᱼᱟ ᱟᱫᱚ ᱤᱱᱟᱹ ᱦᱤᱞᱳᱜ ᱞᱤᱧ ᱢᱮᱱᱮᱜᱼᱟ ᱟᱹᱞᱤᱧ ᱟᱸᱴ ᱵᱟᱡᱮ ᱠᱷᱚᱱ ᱱᱟᱦᱟᱜ ᱵᱚ ᱮᱦᱚᱵᱟ ᱥᱮᱛᱟᱜ ᱦᱳᱭ ᱦᱳᱭ ᱩᱱ ᱡᱚᱠᱷᱚᱱ ᱦᱟᱜ ᱦᱳᱭ ᱦᱳᱭ ᱵᱚᱸᱜᱟ ᱵᱩᱨᱩ ᱟᱸᱴ ᱵᱟᱡᱮ ᱠᱷᱚᱱ ᱵᱚ ᱮᱦᱚᱵᱟ ᱦᱳᱭ ᱟᱨ ᱚᱱᱛᱮ ᱯᱨᱳᱜᱨᱟᱢ ᱱᱟᱦᱟᱜ ᱛᱟᱵᱚ ᱢᱮᱱᱟᱜᱼᱟ ᱡᱮ ᱵᱟᱝ ᱚᱱᱟ ᱵᱷᱟᱥᱚᱱ ᱯᱨᱚᱛᱤᱡᱳᱜᱤᱛᱟ ᱠᱚ ᱫᱚᱦᱚ ᱟᱠᱟᱱᱟ ᱡᱮ ᱵᱟᱝᱼᱟ ᱦᱩᱞ ᱢᱟᱦᱟ ᱠᱚ ᱪᱮᱫ ᱞᱟᱹᱜᱤᱫ ᱵᱚ ᱢᱟᱱᱟᱣᱟ ᱟᱨ ᱪᱮᱫ ᱞᱟᱹᱜᱤᱫ ᱵᱚ ᱠᱚ ᱦᱩᱭᱟᱠᱟᱱᱟ ᱚᱸᱰᱮ ᱟᱢᱟᱜ ᱟᱵᱚᱣᱟᱜ ᱟᱭᱢᱟ ᱜᱟᱱ ᱪᱮ ᱟᱵᱚᱨᱤᱱ ᱦᱚᱲ ᱠᱚᱫᱚ ᱟᱵᱚ ᱪᱮᱫᱞᱮᱠᱟ ᱚᱱᱟ ᱠᱚ ᱠᱩᱨᱩᱢᱩᱴᱩ ᱞᱮᱜᱼᱟ ᱩᱱ ᱡᱚᱦᱱᱜ ᱦᱳᱭ ᱚᱱᱮ ᱚᱱᱠᱟ ᱜᱮ ᱚᱸᱰᱮ ᱫᱚᱦᱚ ᱟᱠᱟᱱᱟ ᱦᱟᱸᱜ ᱟᱥᱚᱜ ᱟᱹᱞᱤᱧ ᱚᱸᱰᱮ ᱰᱷᱮᱨ ᱠᱷᱚᱱ ᱰᱷᱮᱨ ᱯᱟᱹᱴᱷᱩᱭᱟᱹ ᱠᱚ ᱤᱭᱟᱹ ᱚᱱᱟ ᱤᱭᱟᱹ ᱨᱮ ᱵᱷᱟᱨᱮᱯᱮ ᱦᱟᱛᱟᱣᱟ ᱵᱷᱟᱜ ᱯᱮ ᱤᱫᱤᱭᱟ ᱟᱨ ᱡᱮ ᱚᱱᱟ ᱯᱮᱨᱟᱭᱤᱡ ᱠᱚ ᱫᱚᱦᱚ ᱟᱠᱟᱱ ᱚᱱᱟ ᱠᱚᱯᱮ ᱦᱟᱢᱮᱴᱟ ᱯᱮ ᱦᱳᱭ ᱜᱟᱛᱮ ᱠᱚᱦᱚᱸ ᱞᱟᱹᱭᱟᱠᱚ ᱵᱤᱱ ᱦᱟᱛᱟᱣ ᱫᱟᱲᱮᱭᱟᱜ ᱜᱮ ᱦᱟᱛᱟᱣ ᱫᱟᱲᱮᱭᱟᱜ ᱜᱮᱭᱟ ᱠᱚ ᱚᱱᱟ ᱠᱚ ᱯᱟᱹᱴᱷᱩᱭᱟᱹ ᱚᱸᱰᱮ ᱢᱟᱱᱮ ᱰᱷᱮᱨ ᱠᱷᱚᱱ ᱰᱷᱮᱨ ᱥᱮᱞᱮᱫ ᱦᱩᱭᱩᱜᱼᱟ ᱟᱨ ᱟᱜ ᱟᱵᱤᱱ ᱨᱤᱱ ᱡᱟᱦᱟᱭ ᱜᱮ ᱜᱟᱛᱮ ᱠᱚ ᱢᱮᱱᱟᱜ ᱠᱚ ᱩᱱᱠᱩ ᱠᱚᱦᱚᱸ ᱞᱟᱹᱭᱟᱠᱚ ᱵᱤᱱ ᱡᱮ ᱵᱟᱝ ᱟ ᱱᱤᱭᱟᱹ ᱫᱷᱟᱣ ᱫᱚ ᱟᱵᱚᱣᱟᱜ ᱮᱠᱞᱟ ᱨᱮᱦᱚᱸ ᱡᱮ ᱟᱨᱚ ᱡᱟᱹᱥᱛᱤ ᱢᱟᱱᱟᱣ ᱨᱮᱭᱟᱜ ᱵᱚ ᱤᱭᱟᱹ ᱪᱮᱥᱴᱟᱭᱮᱜᱼᱟ ᱡᱮ ᱵᱟᱝ ᱜᱚᱝᱠᱮ ᱠᱚ ᱛᱮᱠᱚ ᱠᱷᱚᱱ ᱚᱱᱟᱠᱟ ᱠᱚ ᱢᱮᱱᱮᱜᱼᱟ ᱦᱚᱸ ᱜᱟᱛᱮ ᱠᱚᱦᱚᱸ ᱞᱟᱹᱭ ᱛᱚᱨᱟ ᱟᱠᱚ ᱵᱤᱱ ᱦᱮᱸ ᱴᱷᱤᱠ ᱜᱮᱭᱟ ᱢᱟ ᱛᱚᱵᱮ ᱡᱚᱦᱟᱨ ᱦᱚᱸ ᱦᱚᱸ ᱡᱚᱦᱟᱨ ᱜᱮ